ᱦᱮᱞᱳ ᱢᱩᱨᱢᱩ ᱰᱟᱭᱵᱚᱨ ᱥᱚᱢᱵᱟᱨ ᱦᱤᱞᱳᱜ ᱟᱹᱵᱤᱱᱟᱜ ᱜᱟᱹᱰᱤ ᱞᱮ ᱫᱚᱨᱠᱟᱨᱚᱜ ᱠᱟᱱᱟ ᱪᱮᱫᱟᱜ ᱥᱮ ᱚᱱᱟ ᱜᱩᱢᱤᱫᱽ ᱠᱷᱚᱡᱟᱜ ᱟᱨ ᱨᱟᱡᱽᱱᱚᱜᱚᱨ ᱠᱷᱚᱡᱟᱜ ᱨᱟᱸᱪᱤᱨᱮ ᱮᱠᱡᱟᱢ ᱛᱟᱞᱮ ᱢᱮᱱᱟᱜᱼᱟ ᱟᱫᱚ ᱚᱱᱟ ᱵᱟᱨᱮ ᱛᱮᱜᱮᱞᱤᱧ ᱞᱟᱹᱭᱟᱵᱤᱱ ᱠᱟᱱᱟ ᱟᱨ ᱪᱟᱞᱟᱣ ᱪᱟᱞᱟᱣ ᱛᱮ ᱱᱟᱦᱟᱜ ᱛᱤᱱᱟᱹᱜ ᱵᱚ ᱜᱷᱟᱲᱤᱠᱚᱜᱼᱟ ᱪᱮᱫᱟᱜ ᱥᱮ ᱥᱟᱲᱮ ᱱᱚ ᱵᱟᱡᱮᱨᱮ ᱨᱤᱯᱳᱴᱤᱝ ᱴᱟᱭᱤᱢ ᱢᱮᱱᱟᱜᱼᱟ ᱡᱮᱠᱷᱟ ᱚᱱᱟ ᱦᱤᱥᱟᱹᱵᱽᱛᱮ ᱟᱵᱚ ᱚᱲᱟᱜ ᱠᱷᱚᱡᱟᱜ ᱢᱟᱱᱮ ᱜᱚᱵᱤᱱᱫᱽᱯᱩᱨ ᱵᱟᱥᱴᱮᱱᱰ ᱟᱨ ᱨᱟᱡᱽᱱᱟᱜᱟᱨ ᱠᱷᱚᱡᱟᱜ ᱢᱟᱱᱮ ᱯᱟᱸᱪ ᱵᱟᱡᱮ ᱛᱮᱵᱚ ᱚᱰᱚᱠᱚᱜᱼᱟ ᱟᱨ ᱚᱰᱚᱠ ᱚᱰᱚᱠᱚᱜᱼᱟ ᱟᱨ ᱟᱨ ᱦᱚᱨ ᱨᱮ ᱵᱤᱨ ᱨᱮ ᱟᱹᱰᱤ ᱰᱷᱮᱨ ᱤᱭᱟᱹ ᱢᱮᱱᱟᱜᱼᱟ ᱡᱟᱦᱟᱸ ᱞᱮᱠᱟ ᱨᱮᱸᱜᱮᱡ ᱵᱚᱱ ᱠᱷᱟᱱ ᱱᱟᱥᱛᱟᱥ ᱦᱚᱸᱵᱚᱱ ᱱᱟᱥᱛᱟᱜᱼᱟ ᱥᱮᱱᱚᱜ ᱠᱷᱟᱱ ᱥᱮᱵᱚᱱ ᱟᱨ ᱟᱹᱰᱤᱜᱮ ᱚᱱᱠᱟᱱ ᱮᱠᱴᱤᱵᱷᱤᱴᱤᱥ ᱠᱚ ᱛᱟᱵᱚᱱ ᱢᱮᱱᱟᱜᱼᱟ ᱡᱟᱦᱟᱸ ᱛᱮ ᱢᱟᱱᱮ ᱟᱬᱜᱟᱛ ᱨᱮ ᱦᱚᱸ ᱚᱰᱚᱠᱚᱜ ᱠᱷᱟᱱ ᱜᱮ ᱴᱷᱤᱠ ᱜᱮᱭᱟ ᱟᱨ ᱮᱠᱡᱟᱢ ᱦᱚᱱᱟᱜ ᱞᱚᱜᱽᱵᱷᱚᱜᱽ ᱮᱠ ᱵᱟᱡᱮ ᱪᱟᱵᱟᱜᱼᱟ ᱟᱨ ᱚᱱᱟ ᱥᱟᱶᱛᱮ ᱟᱹᱰᱤ ᱰᱷᱮᱨ ᱱᱟᱥᱛᱟ ᱯᱟᱱᱤ ᱠᱚ ᱛᱟᱵᱚ ᱢᱮᱱᱟᱜᱼᱟ ᱡᱟᱦᱟᱸ ᱫᱚ ᱨᱮᱥᱴᱩᱨᱮᱱᱴ ᱨᱮ ᱪᱟᱞᱟᱣ ᱠᱟᱛᱮᱫ ᱫᱩᱲᱩᱵ ᱯᱟᱱᱛᱮ ᱠᱟᱛᱮᱫ ᱡᱟᱦᱟᱸ ᱢᱚᱱᱠᱩᱥᱤ ᱡᱟᱦᱟᱱᱟᱜ ᱡᱟᱦᱟᱸ ᱵᱚᱱ ᱠᱩᱥᱤᱭᱟᱜᱼᱟ ᱚᱱᱟ ᱵᱚᱱ ᱱᱟᱥᱛᱟ ᱧᱚᱜᱚᱜᱼᱟ ᱟᱨ ᱚᱱᱟ ᱥᱟᱶᱛᱮ ᱨᱟᱸᱪᱤᱨᱮ ᱡᱟᱦᱟᱸ ᱛᱤᱱᱟᱹᱜ ᱜᱮ ᱚᱱᱠᱟᱱ ᱮᱢᱟᱱ ᱛᱮᱢᱟᱱ ᱡᱟᱜᱟ ᱢᱮᱱᱟᱜᱼᱟ ᱡᱟᱦᱟᱸ ᱛᱮ ᱢᱟᱱᱮ ᱪᱮᱨᱦᱟ ᱡᱟᱜᱟ ᱢᱮᱱᱟᱜᱼᱟ ᱫᱟᱬᱟᱱ ᱞᱮᱠᱟᱱ ᱡᱟᱜᱟ ᱢᱮᱱᱟᱜᱼᱟ ᱧᱮᱞ ᱡᱚᱝ ᱞᱮᱠᱟᱱ ᱡᱟᱜᱟ ᱢᱮᱱᱟᱜᱼᱟ ᱚᱱᱟ ᱠᱚᱨᱮ ᱦᱚᱸ ᱠᱟᱹᱴᱤᱡ ᱵᱚᱱ ᱧᱮᱞ ᱟᱹᱜᱩ ᱧᱚᱜᱟ ᱪᱮᱫᱟᱜ ᱥᱮ ᱪᱮᱫᱟᱜ ᱥᱮ ᱟᱵᱚ ᱢᱟ ᱫᱤᱱ ᱦᱤᱞᱳᱜ ᱦᱚᱸ ᱨᱟᱸᱪᱤ ᱦᱟᱸᱜ ᱵᱟᱵᱚ ᱪᱟᱞᱟᱜ ᱠᱟᱱᱟ ᱫᱤᱱ ᱦᱤᱞᱳᱜ ᱦᱚᱸ ᱨᱟᱸᱪᱤ ᱵᱟᱵᱚᱱ ᱦᱮᱡ ᱥᱮᱱ ᱫᱟᱲᱮᱭᱟᱜᱼᱟ ᱟᱨ ᱚᱱᱟ ᱦᱤᱥᱟᱹᱵᱽᱛᱮ ᱱᱚᱣᱟ ᱡᱟᱦᱟᱸ ᱮᱠᱡᱟᱢ ᱢᱮᱱᱟᱜᱼᱟ ᱮᱠᱡᱟᱢ ᱥᱟᱶᱛᱮ ᱚᱱᱟ ᱦᱚᱸ ᱵᱚᱱ ᱚᱱᱟ ᱦᱚᱸ ᱢᱚᱱᱮᱨᱮᱭᱟᱜ ᱟᱥᱟ ᱵᱚ ᱯᱩᱨᱟᱹᱣ ᱛᱟᱨᱟ ᱠᱟᱜᱼᱟ ᱟᱨ ᱚᱱᱟ ᱠᱚᱦᱚᱸ ᱫᱤᱱ ᱦᱤᱞᱳᱜ ᱢᱟ ᱵᱟᱵᱚᱱ ᱠᱚᱨᱟᱣ ᱫᱟᱲᱮᱭᱟᱜᱼᱟ ᱟᱫᱚ ᱱᱚᱜ ᱚ ᱱᱚᱣᱟᱜᱮ ᱚᱝᱠᱟᱱ ᱮᱠ ᱢᱟᱛᱨᱚ ᱱᱚᱣᱟ ᱮᱠᱡᱟᱢ ᱜᱮ ᱮᱠᱡᱟᱢ ᱨᱮᱭᱟᱜ ᱥᱟᱞᱟᱜ ᱛᱮ ᱚᱱᱟ ᱦᱚᱸᱵᱚᱱ ᱧᱮᱞ ᱛᱟᱨᱟᱭᱟ ᱟᱨ ᱮᱢᱟᱱ ᱡᱤᱱᱤᱥ ᱢᱮᱱᱟᱜᱼᱟ ᱨᱟᱸᱪᱤᱨᱮ ᱡᱟᱦᱟᱸ ᱨᱮ ᱢᱟᱱᱮ ᱱᱮᱭᱟᱞ ᱱᱮᱭᱟᱞᱟᱭ ᱠᱚ ᱢᱮᱱᱟᱜᱼᱟ ᱟᱹᱰᱤ ᱰᱷᱮᱨ ᱚᱱᱠᱟᱱ ᱵᱮᱥ ᱵᱮᱥ ᱥᱟᱢᱟᱱ ᱠᱚ ᱧᱟᱢᱚᱜᱼᱟ ᱚᱱᱟ ᱠᱚᱦᱚᱸ ᱠᱤᱨᱤᱧ ᱨᱮᱭᱟᱜ ᱢᱮᱱᱟᱜᱼᱟ ᱟᱫᱚ ᱡᱟᱦᱟᱱᱟᱜ ᱵᱟᱝ ᱢᱮᱱᱠᱟᱛᱮᱫ ᱟᱹᱰᱤ ᱰᱷᱮᱨ ᱱᱚᱝᱠᱟᱱ ᱠᱟᱛᱷᱟ ᱢᱮᱱᱟᱜᱼᱟ ᱡᱟᱦᱟᱸ ᱢᱟᱱᱮ ᱠᱤ ᱢᱟᱱᱮ ᱱᱚᱣᱟ ᱠᱚ ᱠᱟᱛᱷᱟᱠᱚ ᱢᱮᱱᱟᱜᱼᱟ ᱡᱟᱦᱟᱛᱮ ᱢᱟᱱᱮ ᱵᱟᱵᱚ ᱤᱭᱟᱹ ᱵᱟᱵᱚᱱ ᱧᱮᱞ ᱫᱟᱲᱮᱭᱟᱜᱼᱟ ᱰᱮᱞᱤ ᱰᱮᱞᱤ ᱫᱤᱱ ᱫᱤᱱ ᱡᱮᱛᱮ ᱦᱤᱞᱳᱜ ᱫᱚ ᱵᱟᱵᱚ ᱪᱟᱞᱟᱣ ᱫᱟᱲᱮᱭᱟᱜ ᱠᱟᱱᱟ ᱟᱫᱚ ᱱᱚᱜᱼᱚ ᱱᱚᱣᱟ ᱠᱚ ᱠᱟᱛᱷᱟ ᱠᱟᱱᱟ ᱟᱨ ᱦᱤᱡᱩᱜ ᱥᱮᱱᱚᱜ ᱥᱚᱢᱚᱱ ᱦᱚᱸ ᱡᱮᱢᱚᱱ ᱡᱟᱦᱟᱸ ᱞᱮᱠᱟ ᱨᱮ ᱦᱚᱨ ᱛᱮᱵᱚᱱ ᱥᱮᱱᱟᱠᱟᱱᱟ ᱡᱮ ᱚᱱᱟ ᱦᱚᱨ ᱛᱮ ᱵᱟᱝ ᱦᱮᱡ ᱦᱮᱡ ᱟᱛᱮᱫ ᱮᱴᱟᱜ ᱦᱚᱨ ᱛᱮᱵᱚᱱ ᱦᱤᱡᱩᱜ ᱠᱷᱟᱱ ᱟᱨ ᱦᱚᱸ ᱱᱟᱯᱟᱭ ᱪᱮᱫᱟᱜ ᱥᱮ ᱮᱴᱟᱜ ᱦᱚᱨ ᱛᱮᱵᱚᱱ ᱦᱤᱡᱩᱜ ᱠᱷᱟᱱ ᱟᱹᱰᱤ ᱮᱴᱟᱜ ᱨᱩᱴ ᱦᱚᱸᱵᱚᱱ ᱧᱮᱞᱟ ᱮᱴᱟᱜ ᱞᱮᱠᱟᱱ ᱫᱤᱥᱚᱢ ᱦᱚᱸ ᱵᱚᱱ ᱧᱮᱞᱟ ᱟᱨ ᱮᱴᱟᱜ ᱞᱮᱠᱟᱱ ᱫᱷᱤᱨᱤ ᱫᱟᱨᱮ ᱱᱟᱹᱲᱤ ᱟᱞᱟᱜᱽ ᱟᱞᱟᱜᱽ ᱫᱨᱤᱥᱥᱚ ᱨᱮᱭᱟᱜ ᱦᱚᱸᱵᱚᱱ ᱫᱚᱨᱥᱚᱱ ᱛᱚᱨᱟᱜᱼᱟ ᱱᱚᱜᱼᱚ ᱱᱚᱣᱟ ᱠᱚᱜᱮ ᱠᱟᱛᱷᱟ ᱠᱟᱱᱟ ᱢᱟ ᱡᱮᱢᱚᱱ ᱟᱹᱵᱤᱱ ᱴᱷᱮᱱ ᱱᱚᱣᱟ ᱟᱥᱟᱞᱤᱧ ᱫᱚᱦᱚᱭᱮᱫᱼᱟ ᱡᱮ ᱢᱟ ᱥᱚᱢᱵᱟᱨ ᱦᱤᱞᱳᱜ ᱮᱠᱡᱟᱢ ᱥᱟᱶᱛᱮ ᱟᱹᱰᱤ ᱰᱷᱮᱨ ᱮᱠᱴᱤᱵᱷᱤᱴᱤᱡᱽ ᱠᱚᱵᱚᱱ ᱠᱚᱨᱟᱣᱛᱟᱲᱟ ᱢᱟ ᱤᱱᱟᱹᱠᱷᱟᱱ ᱫᱚ ᱯᱷᱳᱱ ᱞᱤᱧ ᱫᱚᱦᱚᱭᱮᱫᱼᱟ